ᱡᱚᱸᱦᱟᱨ ᱜᱮ ᱜᱚᱢᱠᱮ ᱪᱟᱞᱟᱣ ᱮᱱ ᱥᱚᱯᱛᱟ ᱨᱮ ᱤᱧ ᱢᱤᱫᱴᱮᱱ ᱟᱯᱮᱭᱟᱜ ᱫᱚᱠᱟᱱ ᱠᱷᱚᱱ ᱢᱤᱫᱴᱮᱱ ᱦᱮᱰᱯᱷᱳᱱ ᱤᱧ ᱦᱟᱛᱟᱣ ᱠᱮᱫᱟ ᱛᱚᱵᱮᱧ ᱧᱮᱞ ᱠᱮᱫᱟ ᱟᱹᱰᱤ ᱢᱚᱸᱡ ᱦᱮᱰᱯᱷᱳᱱ ᱚᱱᱟ ᱦᱮᱰᱯᱷᱳᱱ ᱨᱮᱭᱟᱜ ᱨᱚᱝ ᱦᱚᱸ ᱟᱹᱰᱤ ᱢᱚᱸᱡ ᱛᱟᱸᱦᱮ ᱠᱟᱱᱟ ᱟᱨ ᱚᱱᱟ ᱦᱮᱰᱯᱷᱳᱱ ᱥᱟᱣᱩᱱᱰ ᱟᱹᱰᱤ ᱢᱚᱸᱡᱽ ᱚᱲᱟᱜ ᱨᱮ ᱡᱚᱠᱷᱚᱱᱤᱧ ᱟᱹᱜᱩ ᱠᱮᱫᱟ ᱚᱲᱟᱜ ᱨᱮᱱ ᱦᱚᱲ ᱦᱚᱸ ᱟᱹᱰᱤ ᱢᱚᱸᱡᱽ ᱠᱚ ᱠᱩᱥᱤ ᱟᱠᱟᱫᱟ ᱛᱳ ᱚᱱᱟ ᱫᱟᱢ ᱨᱮᱭᱟᱜ ᱫᱟᱢ ᱦᱚᱸ ᱟᱹᱰᱤ ᱡᱟᱹᱥᱛᱤ ᱵᱟᱝ ᱛᱟᱦᱮᱸ ᱠᱟᱱᱟ ᱠᱚᱢ ᱜᱮ ᱛᱟᱦᱮᱸ ᱠᱟᱱᱟ ᱚᱱᱟ ᱦᱮᱰᱯᱷᱳᱱ ᱡᱚᱠᱷᱚᱱ ᱤᱧ ᱵᱮᱵᱚᱦᱟᱨ ᱮᱫᱟ ᱟᱹᱰᱤ ᱢᱚᱸᱡᱽ ᱤᱧ ᱵᱩᱡᱷᱟᱹᱣ ᱮᱫᱟ ᱟᱨ ᱵᱤᱥᱮᱥ ᱠᱚᱨᱮ ᱡᱚᱠᱷᱚᱱ ᱤᱧ ᱥᱟᱭᱠᱮᱞ ᱤᱧ ᱪᱟᱞᱟᱣᱟ ᱥᱮ ᱵᱟᱭᱤᱠ ᱤᱧ ᱪᱟᱞᱟᱣᱟ ᱩᱱ ᱡᱚᱠᱷᱮᱡ ᱦᱮᱰᱯᱷᱳᱱ ᱞᱟᱜᱟᱣ ᱠᱟᱛᱮᱫ ᱟᱹᱰᱤ ᱢᱚᱸᱡ ᱤᱧ ᱪᱟᱞᱟᱣ ᱵᱟᱲᱟᱭᱟ ᱠᱳᱱᱳ ᱥᱚᱢᱚᱥᱥᱟ ᱵᱟᱝ ᱦᱩᱭᱩᱜ ᱠᱟᱱᱟ ᱚᱲᱟᱜ ᱨᱮ ᱡᱚᱠᱷᱚᱱ ᱤᱧ ᱛᱟᱦᱮᱸ ᱠᱟᱱᱟ ᱚᱱᱟ ᱚᱠᱛᱚ ᱨᱮᱦᱚᱸ ᱥᱮᱨᱮᱧ ᱟᱸᱡᱚᱢ ᱟᱸᱡᱚᱢ ᱛᱩᱞᱩᱪ ᱦᱮᱰᱯᱷᱳᱱ ᱨᱮ ᱟᱹᱰᱤ ᱢᱚᱸᱡ ᱵᱩᱡᱷᱟᱹᱜᱼᱟ ᱟᱹᱰᱤ ᱢᱚᱸᱡ ᱤᱧ ᱟᱭᱠᱟᱹᱣ ᱮᱫᱟ ᱟᱯᱮ ᱱᱚᱝᱠᱟᱱ ᱡᱤᱱᱤᱥ ᱯᱮ ᱟᱹᱠᱷᱨᱤᱧ ᱮᱫᱟ ᱟᱭᱢᱟ ᱥᱟᱨᱦᱟᱣ ᱡᱚᱸᱦᱟᱨ